ᱦᱮᱞᱳ ᱦᱮᱸ ᱜᱚᱢᱠᱮ ᱡᱚᱦᱟᱨ ᱜᱮ ᱟᱹᱞᱤᱧ ᱡᱷᱟᱲᱠᱷᱚᱸᱰ ᱫᱤᱥᱚᱢ ᱠᱷᱚᱱᱞᱤᱧ ᱢᱮᱱᱮᱜᱼᱟ ᱛᱟᱵᱚᱱ ᱟᱵᱚ ᱡᱮ ᱱᱚᱣᱟ ᱟᱹᱫᱤᱵᱟᱹᱥᱤ ᱥᱳᱥᱟᱞ ᱞᱮᱠᱟᱱ ᱞᱮᱠᱟᱱᱛᱮ ᱟᱵᱚᱣᱟᱜ ᱱᱚᱣᱟ ᱮᱱᱮᱡ ᱥᱮᱨᱮᱧ ᱞᱟᱭ ᱞᱟᱠᱪᱟᱨ ᱵᱟᱦᱟ ᱯᱚᱨᱚᱵᱽ ᱯᱩᱱᱟᱹᱭ ᱱᱚᱣᱟ ᱠᱚ ᱟᱵᱚ ᱚᱱᱛᱮ ᱪᱮᱫᱞᱮᱠᱟ ᱵᱚᱱ ᱢᱟᱱᱟᱣᱮᱫᱼᱟ ᱟᱪᱪᱷᱟ ᱟᱵᱚ ᱫᱚ ᱠᱩᱱᱟᱹᱢᱤ ᱨᱮ ᱦᱮᱸ ᱥᱮ ᱟᱫᱚ ᱚᱱᱛᱮ ᱵᱟᱦᱟ ᱯᱟᱨᱟᱵᱽ ᱴᱷᱤᱠ ᱴᱷᱤᱠ ᱴᱷᱤᱠ ᱟᱫᱚ ᱢᱮᱱᱮᱜᱼᱟᱹᱞᱤᱧ ᱟᱵᱚ ᱚᱱᱟ ᱥᱚᱨᱦᱟᱭ ᱨᱮ ᱰᱟᱹᱝᱨᱤ ᱠᱚᱫᱚ ᱵᱚ ᱠᱷᱩᱱᱴᱟᱹᱣ ᱠᱚᱣᱟ ᱪᱮ ᱵᱟᱵᱚ ᱠᱷᱩᱱᱴᱟᱹᱣᱮᱫ ᱠᱚᱣᱟ ᱟᱫᱚ ᱜᱚᱢᱠᱮ ᱟᱞᱮ ᱱᱚᱛᱮ ᱡᱷᱟᱲᱠᱷᱚᱸᱰ ᱫᱤᱥᱚᱢ ᱥᱮᱫᱢᱟ ᱟᱛᱳ ᱟᱛᱳ ᱜᱚᱴᱟ ᱠᱩᱞᱦᱤ ᱪᱟᱹᱴᱟᱹᱱᱤ ᱰᱷᱟᱞᱟᱭᱮᱱᱟ ᱟᱫᱚ ᱤᱭᱟᱹᱢᱟ ᱱᱮᱛᱟᱨ ᱵᱟᱞᱮ ᱠᱷᱩᱱᱴᱟᱹᱣᱮᱫ ᱠᱚᱣᱟ ᱟᱯᱮ ᱚᱱᱟ ᱳᱰᱤᱥᱟ ᱯᱚᱱᱚᱛ ᱥᱮᱫ ᱨᱮᱫᱚ ᱟᱫᱚ ᱚᱱᱠᱟ ᱰᱷᱟᱹᱞᱟᱹᱭ ᱠᱟᱱᱟ ᱪᱮ ᱵᱟᱝᱜᱮ ᱠᱩᱞᱦᱤ ᱠᱚᱫᱚ

ᱢᱚᱭᱫᱟᱱ ᱢᱚᱭᱫᱟᱱ ᱢᱚᱭᱫᱟᱱ ᱡᱟᱦᱟᱸ ᱵᱚᱱ ᱢᱮᱱᱮᱜᱼᱟ ᱜᱚᱰᱟ

ᱟᱪᱪᱷᱟ ᱟᱪᱪᱷᱟ ᱟᱪᱪᱷᱟ ᱟᱨ ᱱᱚᱣᱟ ᱟᱵᱚ ᱟᱯᱮ ᱚᱱᱛᱮ ᱫᱚ ᱢᱮᱱᱟᱜᱼᱟ ᱪᱮ ᱵᱟᱝ ᱚᱱᱟ ᱥᱟᱠᱨᱟᱛ ᱵᱟᱥᱠᱮ ᱞᱮᱴᱳ ᱯᱟᱨᱟᱵᱽ ᱯᱟᱛᱟ ᱢᱮᱱᱛᱮ ᱚᱱᱟ ᱯᱟᱛᱟ ᱫᱚ ᱠᱷᱩᱵ ᱡᱳᱨ ᱥᱳᱨ ᱜᱮᱯᱮ ᱮᱱᱮᱡ ᱥᱮᱨᱮᱧᱟ ᱟᱪᱪᱷᱟ ᱟᱪᱪᱷᱟ ᱦᱮᱸ ᱦᱳᱭ ᱮᱱᱮᱡ ᱥᱮᱨᱮᱧ ᱟᱪᱪᱷᱟ ᱜᱚᱢᱠᱮ ᱴᱷᱤᱠ ᱜᱮᱭᱟ ᱟᱫᱚ ᱚᱱᱟ ᱜᱮ ᱦᱟᱜ ᱞᱤᱧ ᱢᱮᱱᱮᱜᱼᱟ ᱟᱯᱮ ᱥᱮᱫ ᱦᱚᱸ ᱠᱤᱪᱷᱩ ᱫᱚ ᱮᱱᱮᱡ ᱥᱮᱨᱮᱧ ᱦᱩᱭᱩᱜ ᱠᱷᱟᱱ ᱫᱚ ᱟᱞᱮ ᱥᱮᱫ ᱦᱚᱸ ᱚᱱᱠᱟ ᱫᱚ ᱦᱩᱭ ᱫᱚ ᱦᱩᱭᱩᱜ ᱠᱟᱱᱟ ᱮᱱᱮᱡ ᱥᱮᱨᱮᱧ ᱠᱚᱫᱚ ᱟᱫᱚ ᱚᱱᱛᱮᱞᱤᱧ ᱟᱸᱡᱚᱢ ᱟᱠᱟᱜᱼᱟ ᱪᱮᱞᱮ ᱢᱤᱫᱴᱟᱝ ᱵᱷᱩᱛᱲᱤ ᱯᱟᱛᱟ ᱢᱮᱱᱟᱜᱼᱟ ᱵᱷᱩᱛᱲᱤ ᱯᱟᱛᱟ ᱫᱚ ᱥᱤᱵᱚ ᱨᱟᱛᱛᱨᱤ ᱦᱤᱞᱳᱜ ᱦᱩᱭᱩᱜᱼᱟ ᱥᱮ ᱟᱵᱚ ᱱᱚᱣᱟ ᱚᱠᱟ ᱯᱟᱛᱟ ᱤᱭᱟᱹ ᱵᱚᱸᱜᱟ ᱦᱤᱞᱳᱜ ᱦᱩᱭᱩᱜᱼᱟ ᱥᱤᱵᱚ ᱨᱟᱛᱛᱨᱤ ᱨᱮ ᱴᱷᱤᱠ

ᱟᱫᱚ ᱚᱱᱟ ᱯᱟᱛᱟ ᱮᱱᱮᱡ ᱫᱚ ᱟᱵᱚ ᱱᱚᱝᱠᱟ ᱥᱟᱱᱛᱟᱲᱤᱭᱟᱜᱼᱟ ᱦᱚᱨᱚᱜ ᱵᱟᱸᱫᱮ ᱠᱟᱛᱮᱫ ᱜᱮ ᱮᱱᱮᱡ ᱥᱮᱨᱮᱧ ᱜᱟᱱᱚᱜᱼᱟ ᱥᱮ ᱱᱚᱝᱠᱟ ᱡᱟᱦᱟᱸ ᱜᱮ ᱡᱟᱦᱟᱸᱭ ᱡᱟᱦᱟᱸ ᱞᱮᱠᱟᱱᱟᱜ ᱦᱚᱨᱚᱜ ᱠᱟᱛᱮᱫ ᱜᱮ ᱪᱟᱞᱟᱣ ᱠᱟᱛᱮᱫ ᱵᱚᱱ ᱟᱪᱪᱷᱟ ᱟᱪᱪᱷᱟ ᱴᱷᱤᱠᱟ ᱱᱤᱭᱟᱹ ᱦᱤᱡᱩᱜ ᱠᱟᱱ ᱥᱮᱨᱢᱟ ᱥᱤᱵᱚ ᱨᱟᱛᱛᱨᱤ ᱨᱮ ᱱᱟᱦᱟᱜ ᱥᱮᱴᱮᱨᱚᱜ ᱦᱩᱭᱩᱜᱼᱟ ᱛᱚᱵᱮ ᱟᱫᱚ ᱱᱤᱛᱚᱜ ᱟᱨ ᱦᱚᱸ ᱚᱱᱠᱟᱜᱮ ᱟᱹᱰᱤ ᱜᱟᱱ ᱠᱟᱹᱢᱤ ᱠᱚ ᱛᱟᱹᱞᱤᱧ ᱢᱮᱱᱟᱜᱼᱟ ᱛᱚᱵᱮ ᱢᱟ ᱥᱟᱱᱟᱢ ᱠᱚᱜᱮ ᱡᱚᱦᱟᱨ ᱦᱮᱸ ᱦᱳᱭ ᱢᱟ ᱴᱷᱤᱠ ᱟᱪᱪᱷᱮ ᱜᱚᱢᱠᱮ ᱡᱚᱦᱟᱨ ᱜᱮ ᱦᱮᱸ